ᱦᱳᱭ ᱤᱧᱫᱚ ᱨᱮᱰᱤᱭᱳ ᱨᱮ ᱥᱮᱨᱮᱧ ᱱᱤᱭᱩᱡᱽ ᱠᱚ ᱟᱸᱡᱚᱢᱟᱹᱧ ᱟᱨᱤᱧ ᱠᱩᱥᱤᱭᱟᱜᱼᱟ ᱟᱨ ᱴᱤᱵᱷᱤ ᱨᱮ ᱤᱧᱫᱚ ᱟᱡᱛᱚᱠ ᱪᱮᱱᱮᱞ ᱚᱱᱟᱦᱚᱸᱧ ᱠᱩᱥᱤᱭᱟᱜᱼᱟ ᱚᱱᱟᱜᱮᱧ ᱟᱸᱡᱚᱢᱟ ᱪᱮᱞᱮᱧᱪᱤ ᱵᱚᱞ ᱮᱱᱮᱡ ᱠᱚ ᱵᱟᱦᱨᱮ ᱨᱮᱱᱟᱜ ᱠᱷᱚᱵᱚᱨ ᱠᱨᱤᱠᱮᱴ ᱠᱚᱢᱮᱱᱴᱨᱤ ᱟᱨ ᱵᱤᱫᱮᱥ ᱦᱚᱲᱠᱚ ᱪᱮᱫ ᱞᱮᱠᱟᱠᱚ ᱛᱟᱯᱟᱢ ᱠᱟᱱᱟ ᱚᱠᱟ ᱚᱠᱟ ᱥᱛᱷᱤᱛᱤᱨᱮ ᱢᱮᱱᱟᱜ ᱠᱚᱣᱟ ᱟᱨ ᱟᱵᱚ ᱵᱷᱟᱨᱚᱛ ᱫᱤᱥᱚᱢ ᱪᱮᱫ ᱞᱮᱠᱟ ᱢᱮᱱᱟᱜᱼᱟ ᱟᱨ ᱟᱵᱚᱣᱟᱜ ᱪᱮᱫ ᱠᱚ ᱦᱩᱭᱩᱜ ᱠᱟᱱᱟ ᱵᱟᱦᱨᱮ ᱨᱮ ᱟᱵᱚᱣᱟᱜ ᱥᱚᱝᱥᱠᱨᱤᱛᱤ ᱚᱱᱟ ᱠᱚᱦᱚᱸᱧ ᱧᱮᱞᱟ ᱟᱨ ᱵᱷᱟᱨᱚᱛ ᱥᱚᱨᱠᱟᱨᱟᱜ ᱡᱟᱦᱟᱸ ᱜᱮ ᱡᱳᱡᱚᱱᱟ ᱦᱤᱡᱩᱜ ᱠᱟᱱᱟ ᱚᱱᱟ ᱠᱚᱦᱚᱸᱧ ᱧᱮᱞᱟ ᱱᱤᱭᱩᱡᱽ ᱠᱮ ᱢᱟᱫᱽᱫᱷᱚᱢ ᱛᱮ ᱟᱨ ᱦᱚᱲ ᱦᱚᱸᱧ ᱞᱟᱹᱭᱟᱠᱚᱣᱟ ᱚᱱᱟ ᱠᱚᱧ ᱠᱩᱥᱤᱭᱟᱜᱼᱟ ᱪᱮᱫ ᱞᱟᱹᱜᱤᱫ ᱠᱤ ᱤᱧᱫᱚ ᱢᱟᱱᱮ ᱱᱤᱭᱩᱡᱽ ᱧᱮᱞᱫᱚ ᱟᱹᱰᱤ ᱡᱳᱨᱤᱧ ᱨᱟᱹᱥᱠᱟᱹᱜᱼᱟ